ᱟᱢ ᱡᱟᱦᱟᱸᱭ ᱯᱮᱱᱴᱤᱝ ᱠᱟᱨᱰ ᱥᱮ ᱛᱤ ᱛᱮ ᱵᱮᱱᱟᱣᱟᱜ ᱜᱤᱯᱷᱴ ᱮᱢ ᱮᱢ ᱟᱠᱟᱫ ᱠᱚᱣᱟ ᱦᱳᱭ ᱮᱢᱟᱠᱟᱜ ᱠᱚᱣᱟᱹᱧ ᱤᱧ ᱢᱤᱫᱴᱟᱝ ᱯᱟᱧᱪᱤ ᱥᱟᱲᱤᱧ ᱦᱟᱛᱟᱣ ᱞᱮᱫᱟ ᱛᱟᱦᱮᱸᱫ ᱟᱨ ᱚᱱᱟ ᱨᱮ ᱢᱟᱨᱟᱜ ᱠᱚ ᱟᱨ ᱵᱟᱦᱟ ᱠᱚ ᱱᱟᱯᱟᱭ ᱪᱮᱦᱨᱟ ᱜᱟᱞᱟᱝ ᱠᱟᱛᱮᱫ ᱤᱧ ᱤᱧᱤᱡ ᱜᱟᱛᱮ ᱟᱡᱟᱜ ᱡᱚᱱᱢᱚ ᱫᱤᱱ ᱨᱮ ᱜᱤᱯᱷᱴᱤᱧ ᱮᱢᱟ ᱫᱮᱭᱟ ᱛᱟᱦᱮᱱᱚᱜ ᱟᱨ ᱩᱱᱤ ᱚᱱᱟ ᱦᱚᱨᱚᱜ ᱠᱟᱛᱮᱫ ᱟᱹᱰᱤ ᱢᱚᱡᱽ ᱜᱮᱭ ᱧᱮᱞᱚᱜ ᱠᱟᱱᱟ ᱛᱟᱦᱮᱸᱫ ᱟᱨ ᱩᱱᱤ ᱚᱱᱟ ᱩᱱᱟᱹᱜᱼᱮ ᱠᱩᱥᱤᱭᱟᱫᱟ ᱢᱤᱛᱟᱹᱧ ᱠᱟᱱᱟᱭ ᱟᱨᱦᱚᱸ ᱱᱚᱝᱠᱟ ᱜᱮ ᱵᱮᱱᱟᱣᱟᱹᱧ ᱢᱮ ᱟᱨ ᱚᱱᱟ ᱩᱱᱟᱹᱜ ᱪᱮᱦᱨᱟ ᱧᱮᱞᱚᱜ ᱠᱟᱱᱟ ᱪᱮᱫᱟᱜ ᱥᱮ ᱛᱤ ᱛᱮ ᱵᱮᱱᱟᱣᱟᱜ ᱢᱟ ᱪᱮᱦᱨᱟ ᱜᱮ ᱛᱟᱦᱮᱱᱚᱜᱼᱟ ᱟᱨ ᱪᱮᱦᱨᱟ ᱛᱮ ᱵᱮᱱᱟᱣ ᱞᱤᱫᱟᱹᱧ ᱢᱟᱨᱟᱜ ᱠᱚ ᱮᱱᱠᱷᱟᱱ ᱟᱹᱰᱤ ᱪᱮᱦᱨᱟ ᱧᱮᱞᱚᱜ ᱠᱟᱱᱟ ᱟᱨ ᱤᱧ ᱛᱤ ᱛᱮ ᱵᱮᱱᱟᱣᱟᱜ ᱫᱚ ᱡᱟᱹᱥᱛᱤ ᱩᱭᱦᱟᱹᱨ ᱥᱮ ᱜᱚᱱᱚᱝ ᱱᱩᱱᱟᱹᱜ ᱢᱚᱡᱽ ᱛᱟᱦᱮᱱᱟ ᱡᱮ ᱛᱤ ᱛᱮᱫᱚ ᱟᱹᱰᱤ ᱪᱮᱦᱨᱟ ᱱᱚᱣᱟ ᱜᱩᱛᱩᱼᱜᱩᱛᱩ ᱠᱟᱛᱮᱫ ᱟᱹᱰᱤ ᱪᱮᱦᱨᱟ ᱧᱮᱞ ᱧᱮᱞᱟᱜ ᱛᱮ ᱵᱮᱱᱟᱣᱚᱜᱼᱟ ᱥᱮ ᱚᱱᱟ ᱛᱮ ᱪᱮᱦᱨᱟ ᱛᱟᱦᱮᱱᱟ ᱟᱨ ᱮᱴᱟᱜᱟᱜ ᱨᱮᱭᱟᱜ ᱫᱚ ᱢᱟᱱᱮ ᱢᱤᱥᱤᱱ ᱠᱚᱨᱮᱱᱟᱜ ᱫᱚ ᱩᱱᱟᱹᱜ ᱪᱮᱦᱨᱟ ᱜᱮ ᱵᱟᱭ ᱛᱟᱦᱮᱱᱟ ᱛᱟᱦᱮ ᱫᱚ ᱛᱟᱦᱮᱱ ᱜᱮᱭᱟ ᱟᱫᱚ ᱡᱟᱦᱟᱸ ᱵᱮᱱᱟᱣ ᱠᱟᱜᱼᱟ ᱵᱚᱱ ᱥᱮ ᱛᱤ ᱛᱮ ᱚᱱᱟ ᱫᱚ ᱩᱱᱤ ᱟᱡᱟᱜ ᱛᱤ ᱛᱮ ᱵᱮᱱᱟᱣ ᱠᱟᱜᱼᱟᱭ ᱥᱮ ᱟᱡᱟᱜ ᱢᱮᱦᱱᱚᱛ ᱛᱮ ᱮᱱᱠᱷᱟᱱ ᱫᱚ ᱡᱟᱹᱥᱛᱤ ᱢᱮᱦᱱᱚᱛ ᱛᱟᱦᱮᱱᱟ ᱡᱟᱹᱥᱛᱤ ᱩᱭᱦᱟᱹᱨ ᱩᱱᱤ ᱥᱟᱞᱟᱜ ᱛᱟᱦᱮᱱᱟ ᱚᱱᱟᱜᱮ ᱚᱱᱟ ᱡᱟᱦᱟᱸ ᱛᱤ ᱛᱮ ᱵᱮᱱᱟᱣᱟᱜ ᱫᱚ ᱰᱷᱮᱨ ᱩᱱᱟᱹᱜ ᱩᱭᱦᱟᱹᱨ ᱜᱟᱱᱚᱜᱼᱟ